ᱜᱩᱱᱴᱷᱤ ᱦᱟᱹᱥᱩ ᱠᱚ ᱧᱟᱢ ᱞᱮᱠᱷᱟᱡ ᱫᱚ ᱦᱟᱲ ᱡᱚᱲᱟ ᱛᱚᱨᱦᱚᱫ ᱤᱛᱤᱞ ᱛᱟᱨᱯᱚᱨ ᱫᱤᱦᱟᱹ ᱥᱩᱱᱩᱢ ᱟᱨ ᱵᱩᱞᱩᱝ ᱛᱮᱞᱮ ᱤᱥᱠᱤᱨ ᱞᱮᱠᱷᱟᱡ ᱜᱤ ᱪᱟᱵᱟᱜ ᱛᱟᱞᱮᱭᱟ ᱟᱨ ᱵᱟᱝ ᱪᱟᱵᱟ ᱞᱮᱱ ᱛᱟᱞᱮ ᱠᱷᱟᱱᱫᱚ ᱰᱟᱠᱛᱚᱨ ᱴᱷᱮᱱᱞᱮ ᱪᱟᱞᱟᱜᱼᱟ ᱟᱨ ᱨᱟᱱ ᱞᱮ ᱟᱹᱜᱩᱭᱟ ᱟᱨ ᱫᱚ ᱪᱟᱵᱟᱜ ᱛᱟᱞᱮᱭᱟ